ᱦᱮᱸ ᱤᱧ ᱮᱞᱯᱤᱡᱤ ᱨᱮ ᱥᱮᱞᱮᱫ ᱢᱮᱱᱟᱜ ᱠᱟᱫᱤᱧᱟᱹ ᱮᱞᱯᱤᱡᱤ ᱟᱨ ᱠᱟᱨ ᱨᱮᱱᱟᱜ ᱵᱮᱵᱚᱦᱟᱨ ᱫᱚ ᱟᱹᱰᱤ ᱟᱭᱢᱟ ᱜᱟᱱ ᱜᱮ ᱵᱷᱮᱜᱟᱨ ᱢᱮᱱᱟᱜᱼᱟ ᱡᱮᱢᱚᱱ ᱮᱞᱯᱤᱡᱤ ᱛᱮᱫᱚ ᱟᱹᱰᱤ ᱞᱚᱜᱚᱱ ᱫᱷᱟᱨᱟ ᱜᱮ ᱤᱥᱤᱱᱚᱜᱼᱟ ᱟᱨ ᱠᱚᱢ ᱜᱮ ᱫᱷᱩᱭᱟᱹᱜᱼᱟ ᱟᱨ ᱚᱱᱟ ᱤᱥᱤᱱ ᱡᱤᱱᱤᱥ ᱠᱚᱫᱚ ᱵᱟᱝ ᱦᱮᱸᱫᱮᱜᱼᱟ ᱟᱨ ᱚᱲᱟᱜ ᱠᱚᱦᱚᱸ ᱵᱟᱝ ᱦᱮᱸᱫᱮᱜᱼᱟ ᱠᱟᱴ ᱛᱮᱫᱚ ᱦᱩᱭᱩᱜ ᱠᱟᱱᱟ ᱟᱹᱰᱤ ᱡᱟᱹᱥᱛᱤ ᱫᱷᱩᱸᱭᱟᱹᱜᱼᱟ ᱟᱨ ᱤᱥᱤᱱ ᱵᱟᱥᱟᱝ ᱡᱤᱱᱤᱥ ᱠᱚᱦᱚᱸ ᱦᱮᱸᱫᱮ ᱪᱟᱵᱟᱜᱼᱟ ᱮᱸᱴᱠᱮᱴᱚᱬᱮ ᱢᱮᱱᱛᱮ ᱫᱚ ᱦᱩᱭᱩᱜ ᱠᱟᱱᱟ ᱠᱟᱴ ᱵᱤᱨ ᱠᱷᱚᱱ ᱢᱟᱜ ᱟᱹᱜᱩ ᱞᱟᱹᱜᱤᱫ ᱢᱤᱫᱴᱟᱝ ᱫᱟᱨᱮ ᱢᱟᱜ ᱦᱩᱭᱩᱜᱼᱟ ᱟᱨ ᱫᱟᱨᱮ ᱢᱟᱜ ᱞᱮᱠᱷᱟᱱ ᱟᱵᱚᱣᱟᱜ ᱫᱷᱟᱹᱨᱛᱤ ᱵᱟᱹᱲᱤᱡ ᱪᱟᱵᱟᱜᱼᱟ ᱟᱹᱰᱤ ᱨᱚᱠᱚᱢᱟᱜ ᱨᱳᱜᱽ ᱟᱡᱟᱨ ᱟᱵᱚ ᱠᱚ ᱛᱟᱞᱟ ᱨᱮ ᱫᱟᱨᱟᱭᱟ ᱢᱤᱫᱴᱟᱝ ᱫᱟᱨᱮ ᱵᱚᱱ ᱢᱟᱜ ᱠᱷᱟᱱ ᱵᱟᱨᱮᱭᱟ ᱫᱟᱨᱮ ᱵᱚᱱ ᱨᱚᱦᱚᱭ ᱢᱟ ᱟᱨ ᱟᱵᱚ ᱠᱚ ᱛᱟᱞᱟ ᱨᱮ ᱱᱚᱭᱟ ᱮᱸᱴᱠᱮᱴᱚᱬᱮ ᱦᱩᱭ ᱫᱟᱲᱮᱭᱟᱜᱼᱟ ᱵᱟᱝᱠᱷᱟᱱ